ᱤᱧ ᱫᱚ ᱤᱧ ᱫᱚ ᱤᱧ ᱫᱚ ᱵᱟᱸᱠᱩᱲᱟ ᱠᱷᱚᱱ ᱤᱧ ᱞᱟᱹᱭ ᱮᱫᱟ ᱦᱮᱸ ᱢᱤᱫᱴᱟᱝ ᱥᱟᱸᱜᱷᱟᱨᱤᱭᱟᱹᱧ ᱞᱟᱹᱭ ᱮᱫᱟ ᱪᱮᱫ ᱚᱱᱟ ᱟᱯᱮ ᱠᱤ ᱚᱱᱟ ᱯᱩᱨᱩᱞᱤᱭᱟᱹ ᱨᱮᱱᱟᱜ ᱵᱷᱟᱹᱜᱤ ᱵᱷᱟᱹᱜᱤ ᱫᱟᱬᱟᱱ ᱡᱟᱭᱜᱟ ᱚᱠᱟ ᱠᱚᱨᱮ ᱢᱮᱱᱟᱜᱼᱟ ᱟᱪᱪᱷᱟ ᱟᱪᱪᱷᱟ ᱦᱮᱸ ᱦᱮᱸ ᱦᱮᱸ ᱟᱪᱪᱷᱟ ᱟᱪᱪᱷᱟ ᱦᱩᱸ ᱦᱮᱸ ᱟᱪᱪᱷᱟ ᱛᱤᱥ ᱦᱩᱭᱩᱜᱼᱟ ᱚᱱᱟ ᱯᱟᱛᱟ ᱫᱚ ᱟᱪᱪᱷᱟ ᱟᱨ ᱪᱮᱫ ᱠᱚᱛᱮ ᱪᱟᱞᱟᱣ ᱜᱟᱱᱚᱜᱼᱟ ᱚᱱᱟ ᱠᱚᱨᱮ ᱫᱚ ᱟᱪᱪᱷᱟ ᱟᱨ ᱛᱟᱦᱮᱸ ᱠᱚᱨᱮᱱᱟᱜ ᱡᱟᱭᱜᱟ ᱫᱚ ᱪᱮᱫᱞᱮᱠᱟ ᱢᱮᱱᱟᱜᱼᱟ ᱦᱮᱸ ᱟᱪᱪᱷᱟ ᱟᱨ ᱡᱚᱢ ᱧᱩ ᱨᱮᱱᱟᱜ ᱪᱮᱫᱞᱮᱠᱟ ᱥᱩᱵᱤᱫᱷᱟ ᱟᱪᱪᱷᱟ

ᱟᱨ ᱵᱷᱟᱹᱜᱤ ᱪᱮᱫ ᱠᱚ ᱧᱟᱢᱚᱜᱼᱟ ᱟᱪᱪᱷᱟ

ᱟᱨ ᱛᱟᱦᱚᱞᱮ ᱯᱩᱨᱩᱞᱤᱭᱟᱹ ᱨᱮᱫᱚ ᱛᱤᱱᱟᱹᱜ ᱜᱟᱱ ᱵᱩᱨᱩ ᱠᱚ ᱢᱮᱱᱟᱜᱼᱟ ᱦᱳᱭ ᱟᱪᱪᱷᱟ ᱟᱪᱪᱷᱟ ᱳ ᱴᱷᱤᱠᱜᱮᱭᱟ ᱛᱚ ᱯᱚᱨᱮ ᱦᱟᱸᱜ ᱫᱟᱬᱟᱱᱤᱧ ᱥᱮᱱᱚᱜᱼᱟ ᱵᱟᱨ ᱯᱮ ᱫᱤᱱ ᱯᱚᱨ ᱴᱷᱤᱠᱜᱮᱭᱟ ᱛᱟᱦᱚᱞᱮᱧ ᱫᱚᱦᱚᱭᱮᱫᱟ ᱦᱮᱸ